ᱦᱮᱞᱳ ᱦᱮᱸ ᱦᱳᱭ ᱟᱢ ᱫᱚ ᱚᱠᱚᱭ ᱟᱪᱪᱷᱟ ᱟᱪᱪᱷᱟ ᱦᱳᱭ ᱦᱳᱭ ᱟᱪᱪᱷᱟ ᱦᱳᱭ ᱢᱟ ᱞᱟᱹᱭᱢᱮ ᱛᱟᱦᱞᱮ ᱟᱪᱪᱷᱟ ᱟᱪᱪᱷᱟ ᱟᱪᱪᱷᱟ ᱚ ᱟᱪᱪᱷᱟ ᱟᱥᱚᱞᱮ ᱱᱚᱝᱠᱟᱱ ᱥᱚᱢᱚᱥᱥᱟ ᱫᱚ ᱯᱟᱦᱤᱞ ᱫᱚ ᱵᱟᱝ ᱦᱩᱭ ᱵᱟᱲᱟᱣ ᱠᱟᱱ ᱛᱟᱦᱮᱱ ᱛᱚ ᱛᱚ ᱟᱢ ᱫᱚ ᱯᱳᱭᱞᱳ ᱵᱟᱥᱯᱚᱲᱟ ᱠᱟᱱᱛᱮᱢ ᱦᱮᱸ ᱱᱚᱝᱠᱟᱢ ᱞᱟᱹᱭᱫᱟ ᱛᱚ ᱴᱷᱤᱠᱜᱮᱭᱟ ᱟᱞᱮ ᱞᱮ ᱧᱮᱞᱫᱟ ᱦᱟᱸᱜ ᱡᱮ ᱟᱯᱮᱭᱟᱜ ᱡᱟᱦᱟᱸ ᱞᱮᱠᱟ ᱮᱴᱠᱮᱴᱚᱬᱮ ᱵᱟᱝ ᱦᱩᱭᱩᱜ ᱢᱟ ᱥᱮ ᱟᱞᱮ ᱯᱚᱨᱤᱥᱠᱟᱨ ᱯᱚᱨᱤᱪᱪᱷᱚᱱᱱᱚ ᱫᱟᱜ ᱯᱮ ᱫᱟᱲᱮᱭᱟᱜ ᱢᱟ ᱟᱨᱦᱚᱸ ᱡᱟᱦᱟᱸᱭ ᱡᱟᱦᱟᱸ ᱴᱟᱭᱤᱢ ᱨᱮᱭᱟᱜ ᱵᱮᱯᱟᱨᱮᱢ ᱞᱟᱹᱭᱫᱟ ᱵᱟᱝ ᱛᱚ ᱚᱱᱟᱫᱚ ᱠᱟᱹᱴᱤᱡ ᱡᱟᱦᱟᱸᱭ ᱤᱭᱟᱹ ᱠᱟᱱᱟᱭ ᱵᱟᱝ ᱦᱮᱸ ᱯᱳᱶᱪᱷᱟᱣᱤᱡ ᱠᱟᱱᱟᱭᱥᱮ ᱡᱟᱦᱟᱸᱭ ᱵᱷᱮᱱ ᱦᱚᱲᱤᱧ ᱫᱚᱦᱚᱣ ᱠᱟᱫᱮ ᱚᱲᱟᱜᱼᱚᱲᱟᱜ ᱯᱳᱶᱪᱷᱟᱣ ᱞᱟᱹᱜᱤᱫ ᱛᱚ ᱩᱱᱤ ᱥᱟᱶ ᱜᱟᱞᱢᱟᱨᱟᱣ ᱠᱟᱛᱮ ᱠᱟᱹᱴᱤᱡ ᱴᱟᱭᱤᱢ ᱨᱮᱱᱟᱜ ᱵᱮᱯᱟᱨᱤᱧ ᱠᱚᱨᱟᱣᱟᱯᱮᱭᱟ ᱴᱷᱤᱠᱜᱮᱭᱟ ᱦᱳᱭ ᱛᱚ ᱚᱱᱟ ᱵᱟᱫ ᱠᱟᱛᱮ ᱦᱚᱸ ᱟᱨᱚ ᱡᱟᱦᱟᱱᱟᱜ ᱚ ᱟᱪᱪᱷᱟ ᱟᱪᱪᱷᱟ ᱚᱱᱟᱠᱚᱫᱚ ᱟᱥᱚᱞ ᱟᱞᱮᱭᱟᱜ ᱡᱟᱦᱟᱸ ᱢᱮᱥᱤᱱ ᱢᱮᱱᱟᱜ ᱠᱟᱫᱟ ᱛᱚ ᱚᱱᱟ ᱨᱮᱭᱟᱜ ᱦᱚᱭᱛᱚ ᱰᱤᱯᱷᱮᱠᱴ ᱦᱩᱭ ᱫᱟᱲᱮᱭᱟᱜᱼᱟ ᱡᱮ ᱡᱟᱦᱟᱸᱭ ᱵᱚᱛᱚᱞ ᱠᱚ ᱴᱷᱤᱠᱼᱴᱷᱟᱠ ᱵᱮᱱᱟᱣ ᱨᱮᱭᱟᱜ ᱥᱮ ᱚᱱᱟ ᱪᱮᱫᱠᱟ ᱵᱷᱟᱵᱮ ᱵᱮᱱᱟᱜ ᱠᱟᱱᱟ ᱚᱱᱟᱠᱚ ᱟᱨ ᱫᱟᱢ ᱫᱤᱠ ᱛᱷᱮᱠᱮᱢ ᱞᱟᱹᱭ ᱠᱷᱟᱱ ᱫᱚ ᱫᱟᱢ ᱫᱚᱛᱚ ᱴᱷᱤᱠ ᱜᱮᱞᱮ ᱦᱟᱛᱟᱣᱫᱟ ᱟᱫᱚ ᱫᱟᱢ ᱫᱚ ᱟᱢ ᱫᱚ ᱪᱮᱫᱞᱮᱠᱟᱢ ᱢᱚᱱᱮᱭᱮᱫ ᱛᱮ ᱟᱹᱰᱤ ᱵᱤᱥᱤ ᱵᱤᱥᱤ ᱜᱮᱢ ᱢᱚᱱᱮᱭᱫᱟ ᱦᱮᱸᱜ ᱟᱪᱪᱷᱟ ᱟᱪᱪᱷᱟ ᱟᱞᱮ ᱢᱟ ᱰᱤᱥᱠᱟᱣᱩᱱᱴ ᱢᱟᱞᱮ ᱮᱢᱟᱯᱮ ᱠᱟᱱ ᱰᱤᱥᱠᱟᱣᱩᱱᱴ ᱮᱢ ᱠᱟᱛᱮ ᱜᱮ ᱟᱞᱮ ᱴᱮᱱ ᱯᱮᱨᱥᱮᱱ ᱰᱤᱥᱠᱟᱣᱩᱱᱴᱞᱮ ᱪᱷᱟᱲ ᱫᱟᱞᱮ ᱛᱚ ᱱᱚᱣᱟ ᱠᱷᱚᱱ ᱫᱚ ᱟᱨᱚ ᱟᱞᱮ ᱛᱤᱱᱟᱹᱜ ᱞᱮ ᱠᱚᱢᱟᱞᱮ ᱟᱯᱮᱭᱟᱜ ᱟᱢᱟᱜ ᱢᱚᱱᱮ ᱫᱚ ᱪᱮᱫᱞᱮᱠᱟᱭ ᱞᱟᱹᱭᱫᱟ ᱡᱮ ᱛᱤᱱᱟᱹᱜ ᱞᱮ ᱠᱷᱚᱢ ᱞᱮᱠᱷᱟᱡ ᱥᱮ ᱟᱨᱚ ᱠᱟᱥᱴᱚᱢᱟᱨᱟᱜ ᱥᱮ ᱵᱷᱟᱜᱤ ᱦᱩᱭᱩᱜᱼᱟ ᱟᱢᱟᱜ ᱚᱱᱟ ᱱᱤᱭᱮ ᱠᱟᱴᱤᱡ ᱫᱤᱥ ᱦᱩᱫᱤᱥᱮᱢ ᱞᱟᱹᱭ ᱞᱮᱠᱷᱟᱡ ᱚ ᱢᱟᱱᱮ ᱴᱮᱱ ᱯᱟᱨᱥᱮᱱ ᱟᱲᱟᱜ ᱠᱟᱱᱟ ᱟᱨᱦᱚᱸ ᱴᱮᱱ ᱯᱟᱨᱥᱮᱱ ᱢᱟᱱᱮ ᱴᱩᱭᱮᱱᱴᱤ ᱯᱟᱨᱥᱮᱱ ᱪᱟᱹᱭᱟᱯᱮᱭᱟᱛᱚ ᱤᱱᱟᱹᱜ ᱜᱟᱱ ᱟᱪᱪᱷᱟ ᱟᱪᱪᱷᱟ ᱴᱷᱤᱠᱜᱮᱭᱟ ᱛᱟᱞᱦᱮ ᱚᱱᱟᱠᱚ ᱧᱮᱞ ᱵᱟᱲᱟ ᱠᱟᱛᱮ ᱦᱟᱸᱜ ᱵᱟᱰᱟᱭ ᱦᱚᱪᱚᱭᱮᱫ ᱢᱮᱭᱟ ᱞᱮ ᱦᱟᱸᱜ ᱛᱚ ᱚᱱᱟ ᱡᱟᱦᱟᱢ ᱞᱟᱹᱭᱮᱫ ᱠᱟᱱ ᱴᱩᱭᱮᱱᱴᱤ ᱯᱟᱨᱥᱮᱱ ᱛᱚ ᱩᱱᱟᱹᱜ ᱫᱚ ᱟᱞᱮ ᱪᱷᱟᱲ ᱫᱚ ᱵᱟᱞᱮ ᱮᱢ ᱵᱟᱲᱟᱣ ᱠᱟᱜ ᱠᱚᱣᱟ ᱚᱠᱚᱭᱜᱮ ᱛᱚ ᱚᱱᱟ ᱠᱚᱫᱚ ᱵᱟᱫᱽ ᱚᱱᱟ ᱠᱚᱫᱚ ᱯᱟᱥᱮᱡ ᱵᱟᱞᱮ ᱫᱟᱲᱮᱭᱟᱜ ᱛᱚ ᱚᱱᱟ ᱠᱷᱚᱱ ᱠᱚᱢ ᱠᱟᱛᱮ ᱳᱭ ᱯᱷᱤᱯᱴᱤᱱ ᱯᱚᱱᱨᱚ ᱯᱟᱨᱥᱮᱱ ᱞᱮ ᱮᱢ ᱫᱟᱲᱮᱭᱟᱯᱮᱭᱟ ᱦᱟᱸᱜ ᱛᱚ ᱟᱥᱟᱜ ᱠᱟᱹᱱᱟᱹᱧ ᱟᱥᱟᱜ ᱠᱟᱹᱱᱟᱹᱧ ᱡᱮ ᱱᱚᱣᱟ ᱫᱚ ᱵᱮᱥᱤ ᱫᱚ ᱵᱟᱝ ᱦᱩᱭᱩᱜᱼᱟ ᱴᱷᱤᱠ ᱴᱷᱤᱠᱮᱢ ᱢᱚᱱᱮᱭᱟ ᱟᱫᱚ ᱚᱱᱟ ᱵᱟᱫᱽ ᱠᱟᱛᱮ ᱟᱨᱚ ᱡᱟᱦᱟᱱᱟᱜ ᱥᱚᱢᱚᱥᱥᱟ ᱢᱟ ᱞᱟᱹᱭ ᱢᱮ ᱢᱟ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱦᱳᱭ ᱧᱮᱞᱟᱞᱮ ᱦᱟᱸᱜ ᱯᱚᱨᱮᱨ ᱵᱟᱨ ᱨᱮ ᱟᱯᱮᱭᱟᱜ ᱠᱚᱱᱚ ᱚᱥᱩᱵᱤᱛᱟ ᱥᱮ ᱮᱴᱠᱮᱴᱚᱬᱮ ᱵᱟᱝ ᱦᱩᱭᱩᱜᱼᱢᱟ ᱟᱨ ᱴᱟᱭᱤᱢ ᱴᱟᱭᱤᱢ ᱫᱟᱜ ᱠᱚᱞᱮ ᱮᱢ ᱫᱟᱲᱮᱭᱟᱠᱚ ᱢᱟ ᱟᱨ ᱵᱷᱟᱜᱮ ᱫᱟᱜ ᱦᱚᱸ ᱡᱟᱛᱮ ᱞᱮ ᱮᱢᱟᱯᱮ ᱢᱟ ᱚᱱᱟᱧ ᱟᱥᱚᱜ ᱠᱟᱱᱟ ᱟᱨ ᱡᱟᱛᱮ ᱴᱟᱭᱤᱢ ᱴᱩ ᱴᱟᱭᱤᱢ ᱞᱮ ᱰᱮᱞᱤᱵᱷᱟᱨ ᱫᱟᱲᱮᱭᱟᱜ ᱢᱟ ᱚᱱᱟ ᱪᱷᱟᱲᱟ ᱟᱨᱚ ᱡᱟᱦᱟᱱᱟᱜ ᱢᱟ ᱞᱟᱹᱭ ᱛᱟᱢ ᱟᱪᱪᱷᱟ ᱟᱪᱪᱷᱟ ᱱᱚᱣᱟ ᱪᱷᱟᱲᱟ ᱠᱚᱱᱚ ᱟᱯᱚᱛᱛᱤ ᱫᱚ ᱵᱟᱹᱪᱩᱜ ᱟᱛᱚ ᱦᱮᱸ ᱟᱪᱪᱷᱟ ᱦᱳᱭ ᱦᱳᱭ ᱱᱟᱭᱟᱹ ᱠᱷᱚᱱ ᱫᱚ ᱠᱷᱮᱭᱟᱞ ᱞᱮ ᱫᱚᱦᱚᱭᱟᱞᱮ ᱟᱪᱪᱷᱟ ᱟᱥᱚᱞᱮ ᱱᱚᱣᱟ ᱠᱚ ᱤᱭᱟᱹ ᱦᱚᱸ ᱞᱟᱦᱟ ᱨᱮ ᱚᱠᱚᱨ ᱵᱟᱠᱚ ᱚᱵᱽᱡᱮᱠᱥᱚᱱ ᱵᱟᱲᱟᱣ ᱠᱟᱜ ᱞᱮᱭᱟ ᱛᱚ ᱛᱚ ᱟᱢᱜᱮ ᱯᱮᱦᱞᱮ ᱠᱟᱱᱟᱢ ᱚᱱᱟ ᱠᱷᱟᱹᱛᱤᱨᱛᱮ ᱠᱟᱹᱴᱤᱡ ᱮᱴᱠᱮᱴᱚᱬᱮ ᱵᱩᱡᱷᱟᱹᱜ ᱠᱟᱱᱟ ᱛᱚ ᱱᱮᱠᱥᱴ ᱵᱟᱨ ᱫᱚ ᱧᱮᱞᱟᱞᱮ ᱦᱟᱸᱜ ᱯᱚᱨᱮᱛᱮ ᱡᱟᱛᱮ ᱚᱠᱚᱭ ᱠᱟᱥᱴᱚᱢᱟᱨᱟᱜ ᱜᱮ ᱱᱚᱝᱠᱟ ᱚᱥᱩᱵᱤᱫᱟ ᱵᱟᱝ ᱦᱩᱭᱩᱜ ᱢᱟ ᱴᱷᱤᱠᱜᱮᱭᱟ ᱢ ᱦᱳᱭ ᱛᱟᱞᱦᱮ ᱴᱷᱤᱠ ᱦᱮᱸ